ᱛᱮᱹᱦᱮᱹᱧ ᱜᱟᱯᱟ ᱯᱷᱳᱱ ᱨᱮᱭᱟᱜ ᱮᱯ ᱫᱚ ᱦᱳᱭᱳᱜ ᱠᱟᱱᱟ ᱜᱤᱫᱽᱨᱟᱹ ᱠᱚᱣᱟᱜ ᱜᱮᱹᱢ ᱜᱟᱹᱛᱤᱜ ᱛᱟᱯᱚᱨ ᱠᱟᱨᱴᱩᱱ ᱧᱮᱞ ᱵᱷᱤᱰᱭᱳ ᱮᱯ ᱨᱟᱱᱱᱟ ᱠᱚᱨᱮᱱᱟᱜ ᱮᱯ ᱵᱤᱵᱷᱤᱱᱱᱚ ᱨᱚᱠᱚᱢ ᱮᱯ ᱠᱚ ᱮᱢ ᱮᱫᱟ ᱟᱨ ᱥᱢᱟᱴ ᱯᱷᱳᱱ ᱨᱮᱭᱟᱜ ᱥᱩᱵᱤᱫᱷᱟ ᱫᱚ ᱦᱳᱭᱳᱜ ᱠᱟᱱᱟ ᱡᱮ ᱥᱟᱹᱜᱤᱧ ᱥᱟᱶ ᱥᱟᱹᱜᱤᱧ ᱨᱮᱱ ᱦᱚᱲ ᱥᱟᱶᱛᱮ ᱵᱷᱤᱰᱭᱳ ᱠᱚᱞ ᱠᱟᱛᱮᱫ ᱜᱟᱞᱢᱟᱨᱟᱣ ᱠᱤᱝᱵᱟ ᱜᱤᱫᱽᱨᱟᱹ ᱠᱚᱣᱟᱜ ᱚᱱᱞᱟᱭᱤᱱ ᱯᱟᱲᱦᱟᱣ ᱵᱤᱵᱷᱤᱱᱱᱚ ᱨᱚᱠᱚᱢ ᱡᱤᱱᱤᱥ ᱵᱷᱤᱰᱭᱳ ᱠᱚᱞ ᱠᱟᱛᱮᱢ ᱩᱫᱩᱜ ᱫᱟᱲᱮᱭᱟᱜᱼᱟ ᱟᱨ ᱵᱤᱵᱷᱤᱱᱱᱚ ᱨᱚᱠᱚᱢ ᱥᱩᱡᱳᱜᱽ ᱥᱩᱵᱤᱫᱷᱟ ᱢᱮᱱᱟᱜ ᱟᱠᱟᱫᱟ